ᱱᱤᱛ ᱫᱚ ᱫᱷᱚᱨᱚᱢ ᱨᱮᱱᱟᱜ ᱟᱸᱫᱷᱟᱯᱟᱹᱛᱭᱟᱹᱣ ᱤᱫᱤ ᱠᱟᱛᱮᱫ ᱵᱚᱱ ᱜᱟᱞᱢᱟᱨᱟᱣᱟ ᱱᱤᱛ ᱦᱚᱸ ᱥᱟᱶᱛᱟ ᱨᱮ ᱟᱹᱰᱤ ᱟᱭᱢᱟ ᱦᱚᱲᱜᱮ ᱫᱷᱚᱨᱚᱢ ᱪᱮᱛᱟᱱ ᱟᱸᱫᱷᱟᱯᱟᱹᱛᱭᱟᱹᱣ ᱢᱮᱱᱟᱜ ᱛᱟᱠᱚᱣᱟ ᱟᱹᱰᱤ ᱦᱚᱲ ᱜᱮᱠᱚ ᱮᱠᱷᱚᱱᱳ ᱱᱤᱛ ᱦᱚᱸᱠᱚ ᱞᱟᱹᱭ ᱵᱟᱲᱟᱭ ᱜᱮᱭᱟ ᱫᱷᱚᱨᱚᱢ ᱫᱚᱢ ᱞᱟᱫᱟᱢ ᱥᱮᱢ ᱨᱟᱯᱟᱜᱟ ᱢᱮᱱᱠᱷᱟᱱ ᱚᱱᱟ ᱠᱟᱛᱷᱟ ᱫᱚ ᱵᱟᱝ ᱠᱟᱱᱟ ᱫᱷᱚᱨᱚᱢ ᱫᱚ ᱞᱟᱫ ᱨᱟᱯᱟᱜ ᱨᱮᱱᱟᱜ ᱡᱤᱱᱤᱥ ᱫᱚ ᱵᱟᱝ ᱠᱟᱱᱟ ᱫᱷᱚᱨᱚᱢ ᱫᱚ ᱟᱢ ᱴᱷᱮᱱ ᱜᱮ ᱢᱮᱱᱟᱜᱼᱟ ᱫᱷᱚᱨᱚᱢ ᱫᱚ ᱢᱤᱫᱴᱟᱱ ᱢᱟᱹᱱᱢᱤ ᱟᱭᱟᱜ ᱠᱟᱹᱢᱤ ᱠᱟᱹᱥᱱᱤ ᱟᱭᱟᱜ ᱨᱚᱲ ᱞᱟᱸᱫᱟ ᱟᱹᱨᱤᱪᱟᱹᱞᱤ ᱱᱚᱣᱟ ᱠᱚᱫᱚ ᱟᱭᱟᱜ ᱠᱟᱹᱢᱤ ᱠᱟᱹᱥᱱᱤ ᱛᱟᱞᱟ ᱛᱮᱜᱮ ᱵᱟᱰᱟᱭ ᱧᱟᱢᱚᱜᱼᱟ ᱱᱩᱭ ᱫᱚ ᱚᱠᱟ ᱞᱮᱠᱟᱱ ᱫᱷᱚᱨᱚᱢ ᱨᱤᱱᱤᱡ ᱦᱚᱲ ᱠᱟᱱᱟᱭ ᱛᱮᱦᱤᱧ ᱫᱷᱚᱨᱚᱢ ᱫᱚ ᱢᱤᱫᱴᱟᱱ ᱡᱟᱹᱛ ᱟᱭᱟᱜ ᱥᱟᱶᱛᱟ ᱨᱮ ᱡᱟᱱᱟᱢ ᱠᱷᱚᱱ ᱜᱩᱡᱩᱜ ᱫᱷᱟᱹᱵᱤᱡ ᱟᱭᱟᱜ ᱠᱟᱹᱢᱤ ᱠᱟᱹᱥᱱᱤ ᱛᱟᱞᱟ ᱛᱮᱜᱮ ᱫᱷᱚᱨᱚᱢ ᱫᱚ ᱩᱠᱩ ᱢᱮᱱᱟᱜᱼᱟ ᱢᱮᱱᱠᱷᱟᱱ ᱵᱟᱝ ᱵᱟᱲᱟᱭ ᱠᱟᱛᱮᱫ ᱟᱹᱰᱤ ᱦᱚᱲ ᱟᱹᱰᱤ ᱨᱚᱠᱚᱢ ᱠᱚ ᱞᱟᱹᱭᱟ ᱛᱮᱦᱤᱧ ᱥᱟᱶᱛᱟ ᱨᱮ ᱧᱮᱞ ᱧᱟᱢᱚ ᱜᱚᱜ ᱠᱟᱱᱟ ᱫᱷᱚᱨᱚᱢ ᱨᱮᱱᱟᱜ ᱨᱟᱯᱟᱪᱟᱜ ᱦᱮᱸ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱛᱮᱦᱤᱧ ᱫᱷᱚᱨᱚᱢ ᱫᱚ ᱢᱤᱫᱴᱮᱱ ᱡᱟᱹᱛᱟᱹᱜ ᱢᱤᱫᱴᱟᱱ ᱫᱷᱚᱨᱚᱢ ᱫᱚ ᱞᱟᱹᱠᱛᱤ ᱠᱟᱱᱛᱟᱭᱟ ᱵᱟᱧᱪᱟᱜ ᱞᱮᱠᱟᱛᱮ ᱛᱮᱦᱤᱧ ᱟᱹᱰᱤ ᱦᱚᱲᱜᱮ ᱚᱠᱚᱭ ᱫᱚ ᱥᱟᱹᱨᱤ ᱫᱷᱚᱨᱚᱢ ᱞᱟᱹᱭᱟᱹᱜ ᱠᱟᱱᱟ ᱚᱠᱚᱭ ᱥᱟᱨᱱᱟ ᱫᱷᱚᱨᱚᱢ ᱚᱠᱚᱭ ᱫᱚ ᱟᱹᱰᱤ ᱨᱚᱠᱚᱢ ᱫᱷᱚᱨᱚᱢ ᱠᱤᱱᱛᱩ ᱟᱹᱰᱤ ᱦᱚᱲ ᱟᱹᱰᱤ ᱨᱚᱠᱚᱢ ᱠᱚ ᱞᱟᱹᱭ ᱦᱚᱪᱚᱱ ᱠᱤᱱᱛᱩ ᱫᱷᱚᱨᱚᱢ ᱫᱚ ᱟᱭᱟᱜ ᱠᱟᱹᱢᱤ ᱠᱟᱹᱥᱱᱤ ᱛᱟᱞᱟ ᱛᱮᱜᱮ ᱚᱱᱟ ᱫᱚ ᱧᱮᱞ ᱧᱟᱢᱚᱜᱼᱟ ᱫᱷᱚᱨᱚᱢ ᱫᱚ ᱢᱤᱫᱴᱟᱱ ᱟᱭᱟᱜ ᱵᱟᱧᱪᱟᱜ ᱰᱟᱦᱟᱨ ᱜᱮ ᱛᱮᱦᱤᱧ ᱚᱱᱟ ᱫᱷᱚᱨᱚᱢ ᱫᱚ ᱟᱭᱟᱜ ᱵᱟᱧᱪᱟᱣ ᱫᱚᱦᱚᱭ ᱛᱟᱭᱟ ᱟᱭᱟᱜ ᱱᱚᱣᱟ ᱠᱟᱹᱢᱤ ᱠᱟᱹᱥᱱᱤ ᱛᱟᱞᱟ ᱛᱮᱜᱮ ᱛᱮᱦᱤᱧ ᱫᱷᱚᱨᱚᱢ ᱨᱮᱱᱟᱜ ᱟᱭᱢᱟ ᱠᱟᱹᱢᱤ ᱠᱟᱹᱥᱱᱤ ᱜᱮ ᱧᱮᱞ ᱧᱟᱢᱚᱜᱼᱟ ᱦᱚᱸᱜᱼᱚᱭ ᱡᱮᱢᱚᱱ ᱵᱚᱸᱜᱟᱼᱵᱩᱨᱩ ᱵᱚᱱ ᱞᱟᱹᱭᱟ ᱛᱮᱦᱤᱧ ᱥᱟᱱᱛᱟᱲ ᱠᱚᱫᱚ ᱛᱮᱦᱤᱧ ᱫᱷᱤᱨᱤ ᱦᱩᱴᱩᱜ ᱥᱮ ᱫᱟᱨᱮ ᱦᱩᱴᱩᱜ ᱠᱚᱨᱮ ᱜᱮᱠᱚ ᱵᱚᱸᱜᱟᱼᱵᱩᱨᱩᱜᱼᱟ ᱛᱮᱦᱤᱧ ᱪᱮᱫᱟᱜ ᱚᱱᱟᱨᱮ ᱵᱚᱸᱜᱟᱼᱵᱩᱨᱩ ᱦᱩᱭᱩᱜ ᱠᱟᱱᱟ ᱚᱱᱟ ᱨᱮᱱᱟᱜ ᱥᱟᱹᱨᱭᱟᱹᱲ ᱚᱱᱟ ᱥᱟᱹᱨᱤ ᱛᱮᱜ ᱵᱟᱰᱟᱭ ᱦᱩᱭᱩᱜ ᱛᱟᱭᱟ ᱛᱮᱦᱤᱧ ᱵᱟᱝᱠᱷᱟᱱ ᱚᱱᱟ ᱵᱟᱝ ᱵᱟᱰᱟᱭ ᱛᱮᱜᱮ ᱛᱮᱦᱤᱧ ᱢᱩᱨᱛᱤ ᱯᱩᱡᱟᱹ ᱥᱮᱫ ᱦᱚᱸᱠᱚ ᱪᱟᱞᱟᱜ ᱠᱟᱱᱟ ᱛᱮᱦᱤᱧ ᱟᱭᱟᱜ ᱚᱱᱟᱨᱮ ᱯᱟᱹᱛᱭᱟᱹᱣ ᱵᱟᱹᱱᱩᱜᱼᱟ ᱠᱤᱱᱛᱩ ᱚᱱᱟ ᱵᱩᱡᱷᱟᱹᱣ ᱦᱩᱭᱩᱜ ᱛᱟᱢᱟ ᱦᱟᱯᱲᱟᱢ ᱠᱚ ᱪᱮᱫ ᱠᱷᱟᱹᱛᱤᱨ ᱚᱱᱟ ᱫᱚᱠᱚ ᱟᱹᱨᱤ ᱦᱚᱴᱚ ᱟᱠᱟᱫᱟ ᱛᱮᱦᱤᱧ ᱟᱹᱛᱩ ᱴᱚᱞᱟᱨᱮ ᱧᱮᱞ ᱧᱟᱢᱚᱜᱼᱟ ᱰᱟᱹᱱ ᱠᱷᱟᱹᱛᱤᱨ ᱦᱚᱸ ᱛᱮᱦᱤᱧ ᱢᱤᱫᱦᱚᱲ ᱦᱳᱭᱛᱳ ᱨᱚᱜᱽ ᱡᱟᱞᱟ ᱛᱮᱜᱮᱭ ᱦᱟᱱᱟ ᱱᱚᱣᱟᱜ ᱠᱟᱱᱟ ᱠᱤᱱᱛᱩ ᱩᱱᱤ ᱫᱚ ᱚᱠᱟᱨᱮ ᱚᱡᱷᱟ ᱴᱷᱮᱱ ᱠᱚ ᱤᱫᱤᱭᱮ ᱠᱟᱱᱟ ᱚᱡᱷᱟᱜᱩᱨᱩ ᱴᱷᱮᱱ ᱤᱫᱤ ᱠᱟᱛᱮ ᱠᱚ ᱡᱷᱟᱬ ᱯᱷᱩᱸᱠᱮ ᱠᱟᱱᱟ ᱱᱚᱝᱠᱟ ᱠᱟᱛᱮ ᱦᱚᱸ ᱚᱱᱟᱠᱚ ᱧᱮᱞ ᱧᱟᱢᱚᱜ ᱠᱟᱱᱟ ᱢᱮᱱᱠᱷᱟᱱ ᱱᱚᱰᱮ ᱩᱱᱤ ᱰᱟᱠᱛᱟᱨ ᱴᱷᱮᱱ ᱠᱚ ᱤᱫᱤ ᱞᱮᱠᱷᱟᱱ ᱯᱟᱞᱮᱱ ᱩᱱᱤ ᱫᱚ ᱡᱟᱦᱟᱸ ᱟᱡᱟᱨᱛᱮ ᱦᱚᱨᱚᱼᱵᱚᱨᱚᱜ ᱠᱟᱱᱟᱭ ᱚᱱᱟ ᱫᱚ ᱯᱷᱟᱹᱨᱭᱟᱹ ᱠᱚᱜᱼᱟ ᱱᱚᱣᱟ ᱦᱚᱸ ᱢᱤᱫᱴᱟᱱ ᱟᱸᱫᱷᱟᱯᱟᱹᱛᱭᱟᱹᱣ ᱜᱮ ᱛᱳ ᱱᱚᱜᱼᱚ ᱱᱚᱝᱠᱟ ᱠᱟᱛᱮᱫ ᱥᱟᱶᱛᱟᱨᱮ ᱟᱭᱢᱟ ᱨᱚᱠᱚᱢ ᱟᱸᱫᱷᱟᱯᱟᱹᱛᱭᱟᱹᱣ ᱡᱟᱜ ᱡᱚᱴᱮᱫᱚᱜ ᱠᱟᱱᱟ ᱠᱤᱱᱛᱩ ᱱᱚᱣᱟ ᱟᱸᱫᱷᱟᱯᱟᱹᱛᱭᱟᱹᱣ ᱥᱚᱨᱟᱣ ᱨᱮᱱᱟᱜ ᱫᱚ ᱢᱤᱫᱴᱟᱱ ᱦᱚᱨᱟ ᱠᱟᱱᱟ ᱛᱮᱦᱤᱧ ᱚᱱᱟ ᱡᱷᱚᱛᱚᱜᱮ ᱥᱤᱠᱷᱱᱟᱹᱛᱚᱜ ᱛᱮ ᱞᱟᱦᱟᱜ ᱦᱩᱭᱩᱜ ᱛᱟᱵᱚᱱᱟ ᱚᱱᱟ ᱥᱤᱠᱷᱱᱟᱹᱛ ᱵᱮᱜᱚᱨ ᱱᱚᱣᱟ ᱟᱸᱫᱷᱟᱯᱟᱹᱛᱭᱟᱹᱣ ᱫᱚ ᱵᱟᱭ ᱥᱟᱦᱟ ᱫᱟᱲᱮᱭᱟᱜᱼᱟ ᱥᱤᱠᱷᱱᱟᱹᱛᱜᱮ ᱢᱟᱨᱥᱟᱞ ᱰᱟᱦᱟᱨ ᱫᱚᱭ ᱟᱹᱜᱩᱭᱟ ᱚᱱᱟ ᱛᱮᱜᱮ ᱟᱢᱮᱢ ᱴᱷᱟᱹᱶᱠᱟᱹ ᱫᱟᱲᱮᱭᱟᱜᱼᱟ ᱢᱤᱫᱴᱟᱱ ᱟᱸᱫᱷᱟᱯᱟᱹᱛᱭᱟᱹᱣ ᱫᱷᱚᱨᱚᱢ ᱱᱤᱭᱮ ᱦᱩᱭᱩᱜ ᱥᱟᱶᱛᱟ ᱨᱮᱱᱟᱜ ᱟᱭᱢᱟ ᱠᱟᱹᱢᱤ ᱠᱟᱹᱥᱱᱤ ᱱᱤᱭᱮ ᱦᱩᱭᱩᱜ ᱚᱱᱟ ᱟᱸᱫᱷᱟᱯᱟᱹᱛᱭᱟᱹᱣ ᱫᱚ ᱚᱱᱟ ᱥᱤᱠᱷᱱᱟᱹᱛ ᱛᱮᱜᱮ ᱥᱟᱦᱟᱜᱼᱟ